ᱢᱤᱫ ᱠᱟᱛᱷᱟ ᱛᱮ ᱫᱟᱜ ᱜᱮ ᱡᱤᱣᱤ ᱟᱨ ᱫᱟᱜ ᱜᱮ ᱡᱤᱭᱚᱱ ᱢᱤᱫᱴᱟᱝ ᱢᱟᱹᱱᱢᱤᱭᱟᱜ ᱡᱤᱭᱚᱱ ᱨᱮ ᱡᱟᱱᱟᱢ ᱜᱮᱛᱟᱭ ᱫᱟᱜ ᱛᱟᱞᱟ ᱨᱮ ᱟᱨ ᱚᱱᱟᱞᱮᱠᱟᱛᱮ ᱛᱤᱦᱤᱧ ᱟᱵᱚᱣᱟᱜ ᱥᱟᱨᱟ ᱡᱤᱭᱚᱱ ᱨᱮᱜᱮ ᱥᱮᱛᱟᱜ ᱠᱷᱚᱱ ᱥᱮ ᱧᱤᱫᱟᱹ ᱠᱷᱚᱱ ᱮᱦᱚᱵ ᱞᱮᱠᱷᱟᱱ ᱫᱟᱜ ᱜᱮ ᱦᱩᱭᱩᱜ ᱠᱟᱱᱟ ᱢᱟᱲ ᱛᱮᱱᱤᱡ ᱡᱤᱱᱤᱥ ᱫᱟᱜ ᱪᱷᱟᱲᱟ ᱢᱤᱫᱴᱟᱝ ᱢᱟᱹᱱᱢᱤᱭᱟᱜ ᱡᱤᱣᱤ ᱡᱤᱭᱚᱱ ᱡᱤᱣᱤ ᱡᱚᱛᱟ ᱢᱤᱫ ᱡᱟᱜᱟ ᱦᱚᱸ ᱵᱟᱝ ᱞᱟᱦᱟᱜᱼᱟ ᱚᱱᱟ ᱞᱮᱠᱟ ᱛᱮ ᱥᱮᱛᱟᱜ ᱥᱟᱶᱛᱮ ᱱᱚᱜᱼᱚᱭ ᱫᱟᱜ ᱟᱵᱚ ᱵᱟᱨᱦᱮ ᱥᱮᱫ ᱵᱚᱱ ᱪᱟᱞᱟᱜ ᱨᱮ ᱫᱟᱜ ᱨᱮ ᱥᱮ ᱨᱟᱪᱟᱥᱮᱫ ᱦᱚᱨ ᱠᱟᱹᱢᱤ ᱨᱮ ᱟᱵᱚ ᱫᱟᱜ ᱜᱮ ᱞᱟᱹᱠᱛᱤᱭᱟᱱᱟ ᱫᱟᱜ ᱪᱷᱟᱲᱟ ᱟᱵᱚ ᱦᱩᱛᱩᱢ ᱫᱟᱹᱛᱟᱹᱱᱤ ᱥᱮ ᱚᱱᱟ ᱥᱟᱶᱛᱮ ᱡᱚᱢ ᱨᱮ ᱧᱩ ᱨᱮ ᱥᱟᱱᱟᱢ ᱜᱮ ᱫᱟᱜ ᱜᱮ ᱞᱟᱹᱠᱛᱤ ᱛᱟᱵᱚᱱᱟ ᱚᱱᱟ ᱥᱟᱶᱼᱥᱟᱶᱛᱮ ᱟᱵᱚᱣᱟᱜ ᱩᱢᱩᱜ ᱨᱮ ᱯᱟᱭᱨᱟᱜ ᱨᱮ ᱫᱟᱜ ᱞᱟᱜᱟᱜᱼᱟ ᱡᱚᱢᱟᱜ ᱨᱮ ᱧᱩᱣᱟᱜ ᱨᱮ ᱫᱟᱜ ᱞᱟᱜᱟᱜᱼᱟ ᱦᱚᱸᱜᱼᱚᱭ ᱡᱮ ᱥᱟᱢᱟᱱ ᱥᱟᱱᱟᱢ ᱡᱤᱱᱤᱥ ᱨᱮᱜᱮ ᱫᱟᱜ ᱫᱟᱜ ᱪᱷᱟᱲᱟ ᱟᱵᱚᱣᱟᱜ ᱡᱤᱣᱤ ᱡᱚᱛᱟ ᱢᱤᱫ ᱵᱮᱲᱟ ᱦᱚᱸ ᱵᱟᱝ ᱯᱟᱨᱚᱢᱚᱜᱼᱟ ᱚᱱᱟᱛᱮ ᱫᱟᱜ ᱫᱚ ᱡᱤᱣᱤ ᱥᱚᱢᱟᱱ ᱜᱮ ᱚᱱᱟ ᱛᱮ ᱫᱟᱜ ᱫᱚ ᱥᱮᱛᱟᱜ ᱠᱷᱚᱱ ᱥᱤᱜᱟᱹᱲ ᱦᱚᱨ ᱴᱟᱭᱤᱢ ᱦᱚᱨ ᱥᱚᱢᱚᱭ ᱦᱚᱨ ᱚᱠᱛᱚ ᱨᱮᱜᱮ ᱟᱵᱚ ᱫᱚ ᱫᱟᱜ ᱫᱚ ᱜᱟᱛᱮ ᱞᱮᱠᱟᱛᱮ ᱞᱟᱹᱠᱛᱤᱜ ᱟᱭ ᱟᱨ ᱜᱟᱛᱮ ᱞᱮᱠᱟ ᱛᱮᱜᱮᱭ ᱜᱚᱲᱚᱜ ᱟᱡ ᱫᱟᱜ ᱫᱟᱜ ᱪᱷᱟᱲᱟ ᱟᱵᱚ ᱫᱚ ᱢᱤᱫ ᱵᱮᱲᱟ ᱦᱚᱸ ᱵᱟᱵᱚᱱ ᱵᱟᱧᱪᱟᱣ ᱫᱟᱲᱮᱭᱟᱜᱼᱟ